ᱡᱮᱢᱚᱱ ᱤᱧᱫᱚ ᱵᱟᱯᱞᱟ ᱚᱲᱟᱜ ᱨᱮᱭᱟᱜ ᱠᱷᱚᱵᱚᱨ ᱟᱹᱰᱤ ᱡᱟᱹᱥᱛᱤ ᱤᱧᱫᱚᱧ ᱧᱟᱢᱟ ᱞᱟᱹᱭ ᱞᱮᱠᱷᱟᱡ ᱫᱚ ᱯᱮᱲᱟ ᱠᱚᱦᱚᱸ ᱠᱚ ᱟᱹᱜᱩ ᱦᱚᱴᱚ ᱠᱟᱜᱼᱟ ᱵᱟᱯᱞᱟ ᱠᱟᱨᱰ ᱥᱮ ᱜᱟᱛᱮ ᱠᱚᱲᱟ ᱠᱚᱦᱚᱸ ᱠᱚ ᱟᱹᱜᱩ ᱦᱚᱴᱚ ᱟᱹᱧᱟ ᱵᱟᱯᱞᱟ ᱠᱟᱨᱰ ᱡᱮᱠᱚ ᱢᱮᱛᱟᱹᱧᱟ ᱦᱮᱸᱫᱟᱭᱟ ᱜᱟᱯᱟ ᱫᱚ ᱟᱞᱮ ᱴᱷᱮᱱ ᱠᱷᱚᱱ ᱵᱟᱹᱨᱭᱟᱹᱛᱚᱜ ᱵᱚᱱ ᱪᱟᱞᱟᱜᱼᱟ ᱡᱮᱢᱚᱱ ᱯᱮᱲᱟ ᱦᱚᱲ ᱦᱚᱸᱠᱚ ᱞᱟᱹᱭᱟᱹᱧ ᱜᱮᱭᱟ ᱡᱮ ᱛᱮᱦᱤᱧ ᱫᱚ ᱯᱮᱲᱟ ᱦᱚᱲᱚᱜ ᱪᱟᱞᱟᱜ ᱯᱮ ᱚᱱᱟ ᱢᱟᱫᱫᱷᱚᱢ ᱛᱮ ᱤᱧ ᱠᱟᱨᱰ ᱠᱚ ᱟᱹᱜᱩ ᱦᱚᱴᱚ ᱟᱹᱧᱟ ᱟᱨ ᱠᱩᱥᱤ ᱫᱚ ᱤᱧᱟᱹᱜ ᱫᱚ ᱵᱟᱯᱞᱟ ᱚᱲᱟᱜ ᱵᱷᱚᱡᱽ ᱡᱚᱢ ᱠᱟᱨᱰ ᱢᱟᱫᱫᱷᱚᱢᱛᱮ ᱡᱟᱦᱟᱸᱭ ᱠᱚ ᱱᱮᱢᱚᱱᱛᱚᱱᱱᱚ ᱟᱨᱠᱚ ᱞᱟᱹᱭᱟᱹᱧᱟ ᱩᱱᱠᱩ ᱴᱷᱮᱱᱤᱧ ᱪᱟᱞᱟᱜᱼᱟ ᱡᱚᱢ ᱟᱹᱜᱩᱭᱟᱹᱧ ᱤᱱᱟᱹᱜᱮ ᱤᱧᱟᱹᱜ ᱫᱚ ᱟᱹᱰᱤ ᱡᱟᱹᱥᱛᱤ ᱠᱩᱥᱤᱧ ᱠᱩᱥᱤᱭᱟᱜᱟᱧ ᱵᱷᱚᱡᱽ ᱡᱚᱢ ᱜᱟᱛᱮ ᱠᱚᱲᱟ ᱚᱲᱟᱜ ᱥᱮ ᱫᱚᱝ ᱥᱚᱜᱚᱭ ᱥᱮ ᱯᱮᱲᱟ ᱠᱚᱣᱟᱜ ᱚᱲᱟᱜ ᱦᱚᱸ ᱵᱷᱚᱡᱽ ᱡᱚᱢ ᱠᱚ ᱤᱧᱫᱚ ᱟᱹᱰᱤ ᱟᱸᱴᱮᱧ ᱠᱩᱥᱤᱭᱟᱜᱼᱟ ᱟᱨ ᱞᱟᱹᱭ ᱞᱮᱠᱷᱟᱡ ᱫᱚ ᱟᱹᱛᱩ ᱠᱚᱨᱮᱦᱚᱸ ᱚᱱᱠᱟ ᱯᱮᱲᱟ ᱠᱚ ᱞᱟᱹᱭᱟᱞᱮ ᱜᱮᱭᱟ ᱡᱮ ᱩᱢᱩᱠ ᱫᱤᱱ ᱵᱟᱯᱞᱟ ᱩᱱ ᱦᱤᱞᱳᱜ ᱪᱟᱞᱟᱜ ᱯᱮ ᱚᱱᱮ ᱚᱱᱠᱟᱱ ᱱᱮᱢᱚᱱᱛᱨᱚᱱ ᱠᱷᱚᱵᱚᱨᱜᱮ ᱤᱧ ᱴᱷᱮᱱ ᱫᱚ ᱡᱟᱹᱥᱛᱤ ᱦᱮᱡ ᱟᱹᱧᱟᱹ ᱟᱨ ᱚᱱᱠᱟᱱᱟᱜ ᱜᱮ ᱤᱧᱦᱚᱸ ᱟᱹᱰᱤ ᱡᱟᱹᱥᱛᱤᱧ ᱠᱩᱥᱤᱭᱟᱜᱼᱟ ᱟᱨᱠᱤ ᱱᱤᱛᱚᱜ ᱦᱚᱸ ᱚᱱᱠᱟᱱᱟᱜ ᱠᱷᱚᱵᱚᱨ ᱜᱮᱧ ᱤᱧ ᱤᱧ ᱪᱟᱞᱟᱜ ᱠᱟᱱᱟ ᱥᱮ ᱩᱱᱠᱩᱣᱟᱜ ᱠᱟᱛᱷᱟ ᱦᱚᱸᱧ ᱫᱚᱦᱚᱭᱮᱫ ᱛᱤᱧᱟᱹ ᱥᱮ ᱚᱱᱟᱛᱮ ᱤᱧᱦᱚᱸ ᱟᱹᱰᱤ ᱟᱸᱴᱠᱚ ᱠᱩᱥᱤᱣᱟᱧᱟᱹ ᱠᱚᱲᱟ ᱠᱚᱦᱚᱸ ᱥᱮ ᱯᱮᱲᱟ ᱠᱚᱦᱚᱸ